ᱫᱟᱜ ᱥᱮ ᱱᱤᱨᱟᱹᱭ ᱞᱟᱹᱜᱤᱫ ᱟᱞᱮ ᱟᱛᱳ ᱨᱮᱱ ᱦᱚᱲ ᱦᱚᱦᱚ ᱟᱠᱚ ᱠᱷᱟᱱ ᱫᱚᱠᱚ ᱦᱤᱡᱩᱜ ᱜᱮᱭᱟ ᱥᱮ ᱫᱟᱜ ᱥᱮᱫ ᱵᱟᱝ ᱵᱷᱟᱹᱜᱤ ᱞᱮᱱ ᱠᱷᱟᱱ ᱨᱟᱱ ᱠᱚᱠᱚ ᱮᱢᱚᱜ ᱟ ᱥᱤᱠᱟᱹᱲ ᱵᱟᱠᱟᱲ ᱨᱟᱱ ᱠᱚ ᱰᱟᱠᱛᱟᱨ ᱨᱟᱱ ᱠᱚ ᱚᱱᱟ ᱛᱮᱦᱚᱸ ᱡᱩᱫᱤ ᱵᱟᱝ ᱠᱟᱴᱟᱜ ᱟ ᱡᱟᱦᱟᱸᱭ ᱴᱷᱮᱱ ᱡᱩᱫᱤ ᱯᱷᱳᱱ ᱱᱟᱢᱵᱟᱨ ᱛᱟᱦᱮᱱᱟ ᱰᱟᱠᱛᱟᱨ ᱦᱚᱸᱠᱚ ᱯᱷᱳᱱᱟᱭᱟ ᱚᱱᱟ ᱛᱮ ᱦᱚᱸ ᱵᱟᱝ ᱠᱟᱴᱟᱜ ᱠᱷᱟᱱ ᱫᱚ ᱦᱟᱥᱯᱟᱛᱟᱞ ᱤᱫᱤ ᱨᱮᱱᱟᱜ ᱦᱚᱸᱠᱚ ᱵᱮᱵᱚᱥᱛᱷᱟᱭᱟ ᱟᱹᱰᱤ ᱠᱚ ᱜᱚᱲᱚ ᱥᱚᱯᱚᱦᱚᱫ ᱨᱮ ᱢᱮᱱᱟᱜ ᱠᱚᱣᱟ